ᱦᱮᱞᱳ ᱡᱚᱦᱟᱨ ᱜᱮ ᱤᱧᱟᱹᱜ ᱧᱩᱛᱩᱢ ᱥᱟᱨᱚ ᱦᱟᱸᱥᱫᱟ ᱠᱟᱱᱟ ᱤᱧᱟᱹᱜ ᱢᱳᱵᱟᱭᱤᱞ ᱯᱷᱳᱱ ᱵᱟᱨ ᱯᱮ ᱞᱟᱦᱟ ᱵᱟᱡᱟᱨ ᱨᱮ ᱟᱫ ᱟᱹᱠᱟᱹᱜ ᱟᱹᱧ ᱡᱟᱦᱟᱸ ᱨᱮᱭᱟᱜ ᱱᱚᱢᱵᱚᱨ ᱛᱟᱦᱮᱸ ᱠᱟᱱᱟ ᱟᱨᱮ ᱵᱟᱨ ᱯᱮ ᱯᱩᱱ ᱛᱩᱨᱩᱭ ᱮᱭᱟᱭ ᱯᱩᱱ ᱢᱚᱬᱮ ᱵᱟᱨ ᱢᱤᱫ ᱱᱤᱛᱚᱜ ᱱᱚᱣᱟ ᱱᱟᱣᱟ ᱱᱚᱢᱵᱚᱨᱤᱧ ᱦᱟᱛᱟᱣ ᱠᱟᱜᱼᱟ ᱟᱨ ᱚᱱᱟ ᱨᱮᱭᱟᱜ ᱱᱚᱢᱵᱚᱨ ᱫᱚ ᱦᱩᱭᱩᱜ ᱠᱟᱱᱟ ᱟᱨᱮ ᱥᱩᱱ ᱥᱩᱱ ᱯᱩᱱ ᱢᱚᱬᱮ ᱛᱩᱨᱩᱭ ᱵᱟᱨ ᱢᱤᱫ ᱥᱩᱱ ᱢᱤᱫ ᱟᱨ ᱤᱧᱟᱹᱜ ᱮᱠᱟᱣᱩᱱᱴ ᱱᱚᱢᱵᱚᱨ ᱫᱚ ᱦᱩᱭᱩᱜ ᱠᱟᱱᱟ ᱵᱟᱨ ᱢᱤᱫ ᱢᱚᱬᱮ ᱤᱨᱟᱹᱞ ᱵᱟᱨ ᱥᱩᱱ ᱢᱤᱫ ᱢᱤᱫ ᱥᱩᱱ ᱥᱩᱱ ᱵᱟᱨ ᱟᱨᱮ ᱠᱟᱱᱟ ᱟᱫᱚ ᱤᱧ ᱱᱮᱦᱚᱨᱚᱜ ᱠᱟᱱᱟᱹᱧ ᱡᱮ ᱱᱚᱣᱟ ᱤᱧᱟᱹᱜ ᱱᱟᱣᱟ ᱱᱚᱢᱵᱚᱨ ᱵᱤᱡᱽᱞᱤ ᱵᱳᱨᱰ ᱨᱮ ᱟᱯᱰᱮᱴ ᱞᱟᱹᱜᱤᱫ ᱟᱯᱰᱮᱴ ᱠᱟᱜ ᱯᱮ ᱱᱚᱣᱟ ᱜᱮ ᱤᱧᱟᱹᱜ ᱱᱮᱦᱚᱨ